ᱦᱮᱞᱳ ᱦᱮᱸ ᱤᱧ ᱠᱟᱞᱟᱯᱟᱛᱷᱚᱨ ᱠᱷᱚᱱᱟᱜ ᱢᱟᱱᱤᱠᱤᱧ ᱞᱟᱹᱭᱮᱫᱼᱟ ᱞᱟᱹᱭᱫᱤᱧ ᱡᱟᱦᱟᱸ ᱜᱟᱹᱲᱤ ᱟᱨᱠᱤᱧ ᱵᱩᱠ ᱞᱮᱫᱟ ᱦᱮᱸ ᱟᱢᱟᱜ ᱜᱟᱲᱤ ᱜᱮ ᱦᱮᱸ ᱡᱟᱦᱟᱸ ᱮᱜᱟᱨᱚᱴᱟ ᱦᱮᱡ ᱤᱧ ᱢᱮᱛᱟᱫ ᱢᱮ ᱛᱟᱦᱮᱸᱫᱼᱟ ᱛᱚ ᱱᱤᱛ ᱫᱷᱟᱹᱵᱤᱡ ᱦᱚᱸ ᱵᱟᱢ ᱦᱮᱡ ᱞᱮᱱᱟ ᱦᱳᱭ ᱟᱫᱚ ᱚᱱᱟᱜᱮ ᱱᱤᱛᱳᱜ ᱟᱞᱮ ᱟᱛᱳ ᱨᱮᱱᱟᱜ ᱜᱟᱲᱤ ᱜᱤᱧ ᱵᱷᱟᱲᱟᱭᱮᱜᱼᱟ ᱪᱮᱫᱟᱜ ᱥᱮ ᱵᱟᱝᱢᱟ ᱡᱷᱟᱲᱜᱨᱟᱢ ᱨᱮᱦᱟᱸᱜ ᱮᱠᱡᱟᱢᱢᱮᱱᱟᱜ ᱠᱟᱜ ᱛᱤᱱᱟᱹᱜ ᱠᱟᱜ ᱛᱤᱧᱟᱹ ᱦᱮᱸ ᱟᱫᱚ ᱡᱩᱫᱤ ᱚᱸᱰᱮ ᱦᱟᱸᱜ ᱥᱟᱲᱮ ᱵᱟᱨᱚᱴᱟ ᱛᱮ ᱵᱟᱹᱧ ᱥᱮᱴᱮᱨᱚᱜᱼᱟ ᱛᱟᱞᱦᱮᱠᱷᱟᱱ ᱚᱱᱟ ᱮᱠᱡᱟᱢ ᱦᱚᱞ ᱦᱟᱸᱜ ᱵᱟᱠᱚ ᱵᱚᱞᱚ ᱦᱚᱪᱚᱣᱟᱜᱼᱟ ᱦᱮᱸ ᱚᱱᱟᱜᱮᱛᱚ ᱟᱢ ᱫᱚ ᱦᱟᱸᱜ ᱵᱟᱢ ᱦᱮᱡ ᱞᱮᱱᱟ ᱟᱹᱰᱤ ᱞᱮᱹᱴ ᱜᱚᱫᱚᱜ ᱠᱟᱱᱟ ᱚᱱᱟ ᱠᱷᱟᱹᱛᱤᱨ ᱛᱮ ᱤᱧ ᱱᱤᱛᱳᱜ ᱢᱤᱫᱴᱮᱱ ᱜᱟᱲᱤᱧ ᱧᱮᱞᱮᱫᱼᱟ ᱦᱮᱸ ᱚᱱᱟᱜᱮ ᱟᱢ ᱫᱚ ᱦᱟᱸᱜ ᱵᱟᱝ ᱦᱮᱡ ᱦᱩᱭᱩᱜ ᱛᱟᱢᱟ ᱤᱧ ᱮᱴᱟᱜ ᱜᱟᱲᱤ ᱵᱩᱠ ᱠᱟᱛᱮᱧ ᱪᱟᱞᱟᱜ ᱠᱟᱱᱟ ᱦᱮᱸ ᱱᱤᱭᱟᱹ ᱠᱷᱚᱵᱚᱨ ᱜᱮ ᱢᱟ ᱛᱚᱵᱮᱧ ᱫᱚᱦᱚᱭᱮᱫᱼᱟ